ᱦᱮᱞᱳ ᱡᱚᱦᱟᱨ ᱡᱚᱦᱟᱨ ᱟᱪᱪᱷᱟ ᱜᱚᱢᱠᱮ ᱟᱪᱪᱷᱟ ᱟᱪᱪᱷᱟ ᱟᱪᱪᱷᱟ ᱟᱪᱪᱷᱟ ᱟᱵᱚ ᱱᱚᱣᱟ ᱡᱷᱟᱲᱠᱷᱚᱸᱰ ᱯᱚᱱᱚᱛ ᱨᱮ ᱩᱛᱱᱟᱹᱣ ᱞᱟᱹᱜᱤᱫᱛᱮᱢᱟ ᱟᱹᱰᱤᱜᱟᱱᱞᱤᱧ ᱩᱭᱦᱟᱹᱨ ᱟᱠᱟᱫ ᱜᱮᱭᱟ ᱟᱨ ᱥᱤᱧᱼᱧᱤᱫᱟᱹ ᱟᱵᱚᱣᱟᱜ ᱠᱚᱲᱟᱢᱨᱮᱦᱚᱸ ᱥᱟᱨᱟᱠ ᱨᱮᱭᱟᱜ ᱢᱟᱭᱟᱝ ᱦᱮᱰᱮᱡᱚᱜ ᱠᱟᱱᱟ ᱠᱤ ᱱᱚᱣᱟ ᱡᱷᱟᱲᱠᱷᱚᱸᱰ ᱫᱤᱥᱚᱢ ᱪᱮᱫᱞᱮᱠᱟᱛᱮ ᱟᱵᱚ ᱞᱟᱦᱟᱥᱮᱱᱵᱚᱱ ᱤᱫᱤᱭᱟ ᱟᱨ ᱪᱮᱫᱞᱮᱠᱟᱛᱮ ᱟᱵᱚᱨᱮᱱ ᱟᱹᱫᱤᱢᱠᱚᱦᱚᱸ ᱩᱱᱠᱚᱠᱚ ᱞᱟᱦᱟᱜᱼᱟ ᱟᱨᱠᱤ ᱵᱟᱝ ᱩᱱᱠᱚᱨᱮᱱ ᱜᱤᱫᱟᱹᱨᱼᱯᱤᱫᱟᱹᱨ ᱠᱚᱦᱚᱸ ᱵᱷᱟᱜᱮ ᱱᱚᱞᱮᱡᱽ ᱠᱚ ᱧᱟᱢ ᱢᱟ ᱵᱷᱟᱜᱮ ᱚᱞᱼᱯᱟᱲᱦᱟᱣᱠᱚ ᱦᱩᱭᱩᱜ ᱢᱟ ᱦᱮᱸ ᱪᱮ ᱮᱱᱠᱷᱟᱱ ᱟᱵᱚ ᱡᱷᱟᱲᱠᱷᱚᱸᱰ ᱱᱚᱣᱟ ᱤᱛᱱᱟᱹᱣ ᱢᱮᱱ ᱞᱮᱠᱷᱟᱱ ᱢᱟ ᱵᱟᱝ ᱜᱟᱱᱚᱜᱼᱟ ᱡᱩᱫᱤ ᱩᱛᱱᱟᱹᱣ ᱥᱟᱱᱟᱭᱮᱫᱵᱚᱱᱟ ᱮᱰᱮᱠᱷᱟᱱ ᱟᱵᱚᱨᱮᱱ ᱜᱤᱫᱽᱨᱟᱹᱠᱚ ᱢᱟᱱᱮ ᱵᱮᱥ ᱥᱚᱢᱟᱡᱤᱠ ᱥᱤᱠᱠᱷᱟᱠᱚ ᱧᱟᱢ ᱢᱟ ᱚᱞᱼᱯᱟᱲᱦᱟᱣᱨᱮ ᱥᱤᱠᱠᱷᱟᱠᱚ ᱧᱟᱢ ᱢᱟ ᱚᱱᱟ ᱥᱟᱶᱼᱥᱟᱶᱛᱮ ᱠᱟᱛᱷᱟ ᱦᱩᱭᱩᱜ ᱠᱟᱱᱟ ᱱᱚᱣᱟ ᱱᱚᱜᱼᱚᱸᱭ ᱡᱮ ᱟᱵᱚ ᱡᱷᱟᱲᱠᱷᱚᱸᱰ ᱨᱮ ᱱᱩᱱᱟᱹᱜ ᱜᱟᱱ ᱠᱳᱞ ᱢᱟᱹᱭᱤᱱᱥ ᱢᱮᱱᱟᱜᱼᱟ ᱮᱢᱟᱱᱼᱛᱮᱢᱟᱱ ᱢᱟᱭᱤᱱᱥ ᱢᱮᱱᱟᱜᱼᱟ ᱞᱮᱠᱤᱱ ᱱᱚᱣᱟ ᱢᱟᱹᱭᱤᱱᱥ ᱨᱮ ᱟᱵᱚᱨᱮᱱ ᱦᱚᱲᱫᱚ ᱢᱤᱫᱴᱟᱝ ᱦᱚᱸ ᱵᱟᱝᱠᱚ ᱠᱟᱹᱢᱤᱠᱟᱱᱛᱮ ᱟᱵᱚᱨᱮᱱ ᱦᱚᱲᱫᱚ ᱥᱮᱛᱟᱜᱮᱱ ᱠᱷᱟᱱᱜᱮ ᱴᱤᱯᱤᱱ ᱫᱟᱠᱟᱭ ᱦᱚᱵᱚᱨᱠᱮᱫ ᱜᱮ ᱟᱨ ᱴᱷᱤᱠᱟᱹᱫᱟᱨ ᱠᱟᱹᱢᱤᱭ ᱪᱟᱞᱟᱜᱟᱭ ᱴᱷᱤᱠᱟᱹᱫᱟᱨ ᱠᱟᱹᱢᱤ ᱨᱮᱫᱚ ᱛᱤᱱᱟᱹᱜᱮ ᱠᱟᱢᱟᱣᱟ ᱪᱮᱫᱦᱚᱸ ᱠᱟᱢᱟᱣ ᱵᱟᱭ ᱦᱩᱭᱩᱜᱼᱟ ᱱᱩᱫᱤ ᱱᱚᱰᱮ ᱡᱷᱟᱲᱠᱷᱚᱸᱰ ᱨᱮ ᱡᱟᱦᱟᱸ ᱢᱟᱭᱤᱱ ᱪᱟᱞᱟᱜᱠᱟᱱ ᱱᱚᱰᱮ ᱡᱷᱟᱲᱠᱷᱚᱸᱰ ᱨᱮᱱ ᱦᱚᱲ ᱞᱟᱹᱠᱛᱤ ᱠᱟᱱᱟ ᱡᱷᱟᱲᱠᱷᱚᱸᱰᱨᱮᱱ ᱦᱚᱲᱮ ᱦᱟᱛᱟᱣᱮᱭᱟ ᱛᱚᱵᱮᱛᱚ ᱱᱚᱣᱟ ᱡᱷᱟᱲᱠᱷᱚᱸᱰ ᱨᱮᱱ ᱛᱟᱨᱟᱠᱠᱤᱜᱼᱟ ᱡᱷᱟᱲᱠᱷᱚᱸᱰ ᱨᱮᱭᱟᱜ ᱛᱟᱨᱟᱠᱠᱤᱜᱼᱟ ᱟᱢ ᱡᱩᱫᱤ ᱱᱚᱰᱮ ᱪᱮᱫᱦᱚᱸ ᱵᱟᱢ ᱠᱟᱹᱢᱤᱜᱮ ᱵᱟᱢ ᱧᱟᱢᱟ ᱮᱱᱠᱷᱟᱱ ᱫᱚ ᱡᱷᱟᱲᱠᱷᱚᱸᱰ ᱫᱚ ᱛᱟᱨᱟᱠᱠᱤᱜᱼᱟ ᱵᱟᱭ ᱛᱟᱹᱨᱟᱠᱠᱤᱠᱮᱭᱟ ᱟᱹᱵᱤᱱᱤᱡ ᱜᱤᱫᱽᱨᱟᱹ ᱡᱩᱫᱤ ᱚᱞᱼᱯᱟᱲᱦᱟᱣ ᱥᱟᱱᱟᱭ ᱠᱟᱱᱟ ᱵᱤ ᱟᱭ ᱴᱤ ᱵᱤ ᱟᱭ ᱴᱤ ᱢᱤᱥᱨᱟ ᱥᱮ ᱵᱤ ᱟᱭ ᱴᱤ ᱥᱤᱸᱫᱽᱨᱤ ᱠᱚᱞᱮᱡᱽ ᱨᱮᱜᱮ ᱟᱹᱵᱤᱱ ᱮᱰᱢᱤᱥᱮᱱ ᱥᱟᱱᱟᱭᱮᱫᱵᱤᱱᱟ ᱚᱱᱟ ᱢᱟ ᱱᱚᱰᱮ ᱥᱤᱸᱫᱽᱨᱤᱨᱮ ᱢᱮᱱᱟᱜ ᱱᱚᱣᱟᱦᱚᱛᱚ ᱡᱷᱟᱲᱠᱷᱚᱸᱰ ᱨᱮᱭᱟᱜ ᱠᱟᱱ ᱜᱮᱭᱟ ᱮᱱᱠᱷᱟᱱ ᱱᱚᱰᱮ ᱟᱵᱚ ᱡᱷᱟᱲᱠᱷᱚᱸᱰ ᱵᱷᱤᱛᱤᱨ ᱨᱮ ᱡᱩᱫᱤ ᱡᱟᱦᱟᱸ ᱤᱱᱥᱴᱤᱴᱤᱣᱩᱴ ᱪᱟᱞᱟᱜ ᱠᱟᱱᱟ ᱚᱱᱟ ᱤᱱᱥᱴᱤᱴᱤᱣᱩᱴ ᱨᱮᱦᱚᱸ ᱦᱩᱱᱟᱹᱝ ᱱᱚᱣᱟ ᱫᱚᱨᱠᱟᱨ ᱠᱟᱱᱟ ᱚᱱᱟ ᱯᱨᱚᱵᱷᱟᱫᱷᱟᱱ ᱠᱤ ᱡᱟᱦᱟᱸᱭ ᱟᱹᱫᱤᱵᱟᱹᱥᱤ ᱪᱷᱟᱛᱨᱚ ᱭᱟ ᱟᱹᱫᱤᱵᱟᱹᱥᱤ ᱠᱚᱲᱟ ᱜᱤᱫᱽᱨᱟᱹ ᱠᱩᱲᱤ ᱜᱤᱫᱽᱨᱟᱹ ᱡᱩᱫᱤ ᱚᱸᱰᱮ ᱮᱰᱢᱤᱥᱮᱱ ᱦᱟᱛᱟᱣ ᱥᱟᱱᱟᱠᱚᱣᱟ ᱮᱱᱠᱷᱟᱱ ᱚᱱᱟᱨᱮᱦᱚᱸ ᱠᱟᱴᱼᱚᱯᱷ ᱢᱟᱨᱠᱥ ᱡᱟᱦᱟᱸ ᱛᱮᱦᱮᱱᱟ ᱠᱟᱴᱼᱚᱯᱷ ᱢᱟᱨᱠᱥ ᱨᱮᱦᱚᱸ ᱩᱱᱠᱚᱫᱚ ᱢᱟᱱᱮ ᱯᱷᱤᱯᱷᱴᱤ ᱯᱟᱨᱥᱮᱱᱴ ᱪᱷᱩᱴ ᱩᱱᱠᱚᱫᱚ ᱮᱢ ᱞᱟᱹᱠᱛᱤᱜ ᱠᱟᱱ ᱛᱟᱦᱮᱸᱫᱼᱟ ᱪᱮᱫᱟᱜ ᱪᱮ ᱵᱟᱝ ᱟᱫᱚ ᱞᱟᱦᱟᱫᱚ ᱞᱟᱦᱟ ᱞᱮᱠᱤᱱ ᱟᱯᱮᱞᱮᱠᱟᱱ ᱤᱭᱚᱝ ᱥᱴᱟᱨ ᱠᱚᱲᱟᱠᱚ ᱢᱟᱱᱮ ᱛᱤᱸᱜᱩ ᱠᱮᱴᱮᱡᱚᱜ ᱦᱩᱭᱩᱜᱼᱟ ᱛᱤᱸᱜᱩ ᱠᱮᱴᱮᱡ ᱢᱟᱱᱮᱫᱚ ᱡᱚᱨᱩᱨᱤ ᱵᱟᱝ ᱠᱟᱱᱟ ᱠᱤ ᱴᱟᱠᱟ ᱯᱩᱭᱥᱟᱹᱛᱮᱜᱮ ᱦᱚᱲᱠᱚ ᱛᱤᱸᱜᱩ ᱠᱮᱴᱮᱡᱚᱜᱼᱟ ᱚᱱᱠᱟᱱ ᱠᱟᱛᱷᱟ ᱵᱟᱝᱠᱟᱱᱟ ᱟᱯᱮ ᱞᱮᱠᱟᱱ ᱥᱚᱢᱟᱡᱽᱨᱮᱱ ᱡᱟᱦᱟᱸᱛᱤᱱᱟᱹᱜ ᱚᱞᱼᱯᱲᱟᱦᱟᱣ ᱯᱟᱹᱴᱷᱣᱟᱹ ᱜᱤᱫᱽᱨᱟᱹᱠᱚ ᱢᱮᱢᱟᱜ ᱠᱚᱣᱟ ᱟᱯᱮ ᱡᱩᱫᱤ ᱢᱤᱫᱴᱟᱝ ᱜᱨᱩᱯ ᱭᱟ ᱟᱯᱮ ᱡᱩᱫᱤ ᱢᱤᱫᱴᱟᱝ ᱥᱴᱩᱰᱮᱱᱴ ᱤᱭᱩᱱᱤᱭᱚᱱ ᱞᱤᱰᱟᱹᱨ ᱡᱟᱦᱟᱸᱭᱜᱮ ᱢᱤᱫᱴᱟᱝ ᱯᱮ ᱥᱚᱧᱪᱟᱞᱚᱱᱟ ᱡᱮ ᱵᱟᱝᱟ ᱟᱞᱮ ᱱᱚᱣᱟ ᱥᱚᱢᱟᱡᱽ ᱨᱮ ᱥᱮ ᱵᱟᱝ ᱟᱞᱮ ᱱᱚᱣᱟ ᱵᱷᱟᱨᱚᱛ ᱫᱤᱥᱚᱢ ᱡᱚᱛᱷᱟᱛᱨᱮ ᱢᱤᱫᱴᱟᱝ ᱡᱷᱟᱲᱠᱷᱚᱸᱰ ᱢᱮᱱᱟᱜᱼᱟ ᱡᱷᱟᱲᱠᱷᱚᱸᱰ ᱫᱚ ᱢᱤᱫᱴᱟᱝ ᱥᱳᱱᱟ ᱠᱟ ᱪᱤᱲᱤᱭᱟᱸ ᱠᱟᱱᱟ ᱱᱚᱰᱮ ᱠᱷᱚᱱᱜᱮ ᱡᱚᱛᱚᱣᱟᱜ ᱡᱤᱱᱤᱥ ᱦᱩᱭᱩᱜ ᱠᱟᱱᱟ ᱮᱱᱛᱩᱞᱩᱡ ᱨᱮᱦᱚᱸ ᱡᱷᱟᱲᱠᱷᱚᱸᱰ ᱨᱮᱭᱟᱜ ᱵᱤᱠᱟᱥᱫᱚ ᱵᱟᱝ ᱦᱩᱭᱩᱜ ᱠᱟᱱᱟ ᱱᱚᱰᱮ ᱠᱷᱚᱱᱜᱮ ᱡᱚᱛᱚᱣᱟᱜ ᱠᱷᱟᱱᱟᱱᱼᱯᱷᱟᱱᱟᱱ ᱥᱳᱱᱟ ᱟᱭᱨᱚᱱ ᱛᱮᱞᱼᱯᱷᱮᱞ ᱡᱚᱛᱚᱣᱟᱜ ᱪᱟᱞᱟᱜ ᱠᱟᱱᱟ ᱢᱮᱱᱠᱷᱟᱱ ᱱᱚᱰᱮ ᱨᱮᱭᱟᱜᱫᱚ ᱵᱤᱠᱟᱥᱫᱚ ᱵᱟᱝ ᱦᱩᱭᱩᱜ ᱠᱟᱱᱟ ᱮᱱᱠᱷᱟᱱ ᱚᱱᱟᱠᱚ ᱞᱟᱹᱜᱤᱫ ᱛᱮ ᱟᱯᱮ ᱞᱮᱠᱟᱱ ᱠᱚᱲᱟ ᱜᱤᱫᱽᱨᱟᱹᱠᱚ ᱡᱩᱢᱤᱫᱚᱜ ᱛᱟᱵᱚᱱᱟ ᱡᱩᱢᱤᱫᱟᱵᱚᱱ ᱛᱚᱵᱮᱱᱟᱝ ᱜᱮ ᱟᱵᱚ ᱡᱷᱟᱲᱠᱷᱚᱸᱰ ᱨᱮᱭᱟᱜ ᱵᱤᱠᱟᱥ ᱦᱩᱭᱩᱜᱼᱟ